ᱨᱚᱢᱮᱱ ᱫᱟ ᱟᱢᱟᱜ ᱚᱴᱚ ᱯᱷᱟᱸᱠᱟ ᱢᱮᱱᱟᱜ ᱛᱟᱢᱟ ᱯᱷᱟᱸᱠᱟ ᱡᱩᱫᱤ ᱢᱮᱱᱟᱜᱼᱟ ᱛᱟᱞᱦᱮ ᱠᱳᱞ ᱠᱟᱭ ᱢᱮ ᱱᱚᱜ ᱚᱭ ᱴᱟᱞᱤᱜᱚᱸᱡᱽ ᱠᱷᱚᱱᱟᱜ ᱤᱧ ᱢᱤᱫ ᱫᱷᱚᱢ ᱛᱮ ᱤᱭᱟᱹ ᱛᱮᱧ ᱪᱟᱞᱟᱜ ᱞᱟᱜᱤᱫ ᱱᱚᱜ ᱚᱭ ᱪᱮᱫ ᱠᱚ ᱞᱟᱹᱭᱟ ᱥᱚᱴᱞᱮᱠ ᱛᱮᱧ ᱪᱟᱞᱟᱜᱼᱟ ᱢᱤᱫ ᱜᱷᱟᱲᱤᱡ ᱦᱮᱸ ᱛᱟᱲᱟ ᱛᱟᱲᱤ ᱠᱳᱞ ᱠᱟᱭ ᱢᱮ ᱟᱰᱤ ᱥᱟᱹᱛ ᱞᱚᱜᱚᱱ ᱛᱮᱧ ᱪᱟᱞᱟᱣ ᱠᱚᱜᱼᱟ ᱵᱚᱞᱮ ᱦᱮᱸ ᱴᱷᱤᱠ ᱜᱮᱭᱟ ᱛᱟᱦᱚᱞᱮ ᱠᱳᱞ ᱠᱟᱭᱢᱮ ᱢᱟ ᱴᱷᱤᱠ ᱜᱮᱭᱟ